ᱤᱧ ᱫᱚ ᱵᱤᱨ ᱫᱤᱥᱚᱢ ᱨᱮᱱ ᱜᱮ ᱡᱟᱱᱟᱢ ᱟᱠᱟᱱᱟ ᱥᱮ ᱟᱞᱮ ᱫᱚ ᱵᱤᱨ ᱫᱤᱥᱚᱢ ᱚᱱᱟ ᱥᱩᱨ ᱨᱮᱜᱮ ᱟᱹᱛᱩ ᱛᱟᱞᱮ ᱟᱞᱮ ᱱᱚᱶᱟ ᱵᱤᱨ ᱫᱤᱥᱚᱢ ᱨᱮᱫᱚ ᱟᱹᱰᱤ ᱞᱮᱠᱟᱱ ᱫᱟᱨᱮᱱᱟᱹᱲᱤ ᱠᱚ ᱡᱟᱱᱟᱢᱚᱜ ᱛᱟᱦᱮᱸᱱᱟ ᱟᱞᱮ ᱫᱚ ᱟᱞᱮ ᱱᱤᱡᱮ ᱛᱮᱞᱮ ᱨᱚᱦᱚᱭ ᱛᱟᱦᱮᱸᱱᱟ ᱚᱱᱟ ᱫᱟᱨᱮ ᱠᱚᱫᱚ ᱡᱮᱞᱮᱠᱟ ᱥᱳᱱᱟᱡᱷᱩᱨᱤ ᱞᱮᱠᱯᱷᱤᱴ ᱟᱨ ᱥᱮᱜᱩᱱ ᱫᱟᱨᱮ ᱠᱟᱱᱴᱷᱟᱲ ᱫᱟᱨᱮ ᱩᱞᱫᱟᱨᱮ ᱚᱱᱠᱟᱜᱮ ᱟᱨᱦᱚᱸ ᱟᱭᱢᱟ ᱞᱮᱠᱟᱱ ᱫᱟᱨᱮ ᱠᱚ ᱚᱰᱮᱸ ᱨᱚᱦᱚᱭ ᱛᱟᱦᱮᱱᱟ ᱟᱨ ᱨᱚᱦᱚᱭ ᱥᱚᱢᱚᱭ ᱫᱚ ᱞᱟᱜᱟᱜᱼᱟ ᱚᱱᱟ ᱫᱟᱨᱮᱨᱮ ᱯᱚᱨᱤᱪᱚᱨᱡᱟ ᱥᱚᱢᱚᱭ ᱢᱚᱛᱚᱱ ᱠᱚᱨᱟᱣ ᱦᱩᱭᱩᱜᱼᱟ ᱚᱱᱠᱟᱜᱮ ᱟᱨᱦᱚᱸ ᱱᱟᱱᱟᱦᱩᱱᱟᱹᱨ ᱥᱚᱵᱡᱤ ᱠᱚᱦᱚᱸᱞᱮ ᱨᱚᱦᱚᱭ ᱛᱟᱦᱮᱸᱱᱜᱮ ᱡᱮᱞᱮᱠᱟ ᱦᱚᱛᱚᱫ ᱫᱟᱨᱮ ᱠᱚᱰᱷᱟ ᱫᱟᱨᱮ ᱟᱨᱦᱚᱸ ᱟᱭᱢᱟ ᱞᱮᱠᱟᱱᱟᱜ ᱫᱟᱨᱮ ᱠᱚ